ᱟᱞᱮ ᱟᱛᱳ ᱡᱮᱞᱮᱧ ᱴᱟᱺᱰᱤ ᱯᱚᱸᱪᱟᱥ ᱥᱟᱴᱼᱴᱤ ᱚᱲᱟᱜ ᱦᱮᱱᱟᱜᱼᱟ ᱚᱜᱚᱞ ᱵᱚᱜᱚᱞ ᱨᱟᱥᱛᱟ ᱟᱞᱮᱭᱟᱜ ᱥᱩᱵᱤᱫᱷᱟ ᱵᱟᱹᱱᱩᱜ ᱛᱟᱞᱮᱭᱟ ᱫᱟᱜ ᱨᱮᱭᱟᱜ ᱦᱚᱸ ᱥᱩᱵᱤᱫᱷᱟ ᱵᱟᱹᱱᱩᱜ ᱛᱟᱞᱮᱭᱟ ᱵᱤᱡᱽᱞᱤ ᱞᱟᱹᱭᱤᱱ ᱨᱮᱭᱟᱜ ᱦᱚᱸ ᱥᱩᱵᱤᱫᱷᱟ ᱵᱟᱹᱱᱩᱜ ᱛᱟᱞᱮᱭᱟ ᱦᱚᱲ ᱡᱟᱦᱟᱸᱭ ᱜᱮ ᱦᱤᱡᱩᱜ ᱠᱟᱱᱟᱭ ᱢᱟᱱᱮ ᱛᱚ ᱩᱱ ᱨᱮᱫᱚ ᱦᱚᱲ ᱦᱤᱡᱩᱜ ᱞᱟᱹᱜᱤᱫ ᱦᱚᱸ ᱚᱥᱩᱵᱤᱫᱷᱟ ᱨᱟᱥᱛᱟ ᱵᱟᱹᱱᱩᱜ ᱛᱟᱞᱮᱼᱛᱮ ᱦᱤᱡᱩᱜ ᱥᱮᱱᱚᱜ ᱞᱟᱹᱜᱤᱫ ᱚᱥᱩᱵᱤᱫᱷᱟ ᱦᱩᱭᱩᱜ ᱠᱟᱱ ᱛᱟᱞᱮᱭᱟ ᱟᱨ ᱵᱤᱡᱽᱞᱤ ᱨᱮᱭᱟᱜ ᱦᱚᱸ ᱚᱥᱩᱵᱤᱫᱷᱟ ᱦᱩᱭᱩᱜ ᱠᱟᱱ ᱛᱟᱞᱮᱭᱟ ᱫᱟᱜ ᱨᱮᱭᱟᱜ ᱦᱚᱸ ᱚᱥᱩᱵᱤᱫᱷᱟ ᱦᱩᱭᱩᱜ ᱠᱟᱱ ᱛᱟᱞᱮᱭᱟ ᱥᱟᱱᱟᱢᱟᱜ ᱨᱮᱭᱟᱜ ᱜᱮ ᱚᱥᱩᱵᱤᱫᱷᱟ ᱜᱮ ᱱᱚᱣᱟ ᱡᱮᱞᱮᱧ ᱴᱟᱺᱰᱤ ᱟᱛᱳ ᱨᱮᱫᱚ ᱦᱩᱭᱩᱜ ᱠᱟᱱ ᱛᱟᱞᱮᱭᱟ